ᱟᱢ ᱪᱮᱫ ᱞᱮᱠᱟ ᱵᱷᱟᱵᱮ ᱚᱞᱚᱜ ᱯᱟᱲᱦᱟᱜ ᱮᱢ ᱥᱮᱬᱟ ᱞᱮᱫᱟ ᱟᱨ ᱟᱢᱟᱜ ᱚᱞᱚᱜ ᱯᱟᱲᱦᱟᱜ ᱨᱮᱭᱟᱜ ᱚᱵᱷᱤᱜᱽᱜᱚᱛᱟ ᱞᱟᱹᱭ ᱥᱚᱫᱚᱨ ᱟᱹᱧ ᱢᱮ ᱦᱮᱸ ᱚᱞᱚᱜ ᱯᱟᱲᱦᱟᱜ ᱫᱚ ᱟᱹᱰᱤ ᱦᱟᱨᱠᱮᱛ ᱥᱟᱥᱮᱛ ᱛᱮᱜᱮ ᱯᱟᱲᱦᱟᱣ ᱦᱳᱭ ᱞᱮᱱᱟ ᱡᱟᱦᱟᱸ ᱫᱚ ᱱᱤᱭᱚᱢᱤᱛᱚ ᱵᱟᱢ ᱚᱞᱚᱜ ᱯᱟᱲᱦᱟᱜ ᱞᱮᱱᱠᱷᱟᱱ ᱚᱞᱚᱜ ᱯᱟᱲᱦᱟᱜ ᱫᱚ ᱛᱤᱜᱮ ᱵᱟᱝ ᱦᱳᱭᱳᱜᱼᱟ ᱟᱨ ᱥᱩᱫᱷᱩ ᱚᱞᱚᱜ ᱯᱟᱲᱦᱟᱜ ᱛᱮᱦᱚᱸ ᱵᱟᱝ ᱦᱳᱭᱳᱜᱼᱟ ᱢᱚᱱᱦᱚᱸ ᱴᱷᱤᱠ ᱫᱚᱦᱚᱭ ᱦᱳᱭᱳᱜᱼᱟ ᱡᱮᱞᱮᱠᱟ ᱜᱤᱫᱽᱨᱟᱹ ᱨᱮ ᱥᱮᱛᱟᱜ ᱥᱠᱩᱞ ᱥᱮ ᱥᱟᱨᱟᱫᱤᱱ ᱥᱠᱩᱞ ᱠᱟᱛᱮᱫ ᱡᱮ ᱵᱤᱠᱮᱞ ᱵᱮᱞᱟ ᱵᱚᱞ ᱜᱟᱛᱮᱜ ᱦᱚᱸ ᱞᱟᱹᱠᱛᱤ ᱛᱟᱦᱮᱸ ᱠᱟᱱᱟ ᱥᱮ ᱠᱚᱨᱟᱣ ᱦᱳᱭ ᱞᱮᱱᱟ ᱤᱱᱟᱹ ᱯᱚᱨ ᱟᱹᱭᱩᱵ ᱠᱷᱟᱱᱜᱮ ᱛᱤ ᱡᱟᱸᱜᱟ ᱠᱚ ᱟᱯᱷᱟ ᱠᱟᱛᱮᱫ ᱚᱞᱚᱜ ᱯᱟᱲᱦᱟᱜ ᱫᱩᱲᱩᱵ ᱦᱳᱭᱳᱜ ᱠᱟᱱ ᱛᱤᱧᱟ ᱛᱚᱵᱮ ᱟᱱᱤᱡ ᱴᱷᱤᱠ ᱥᱟᱹᱦᱤᱡ ᱛᱮᱦᱮᱧ ᱱᱚᱶᱟ ᱡᱟᱭᱜᱟᱨᱮ ᱥᱮᱴᱮᱨ ᱦᱳᱭ ᱞᱮᱱᱟ ᱛᱚ ᱱᱚᱶᱟ ᱱᱚᱝᱠᱟ ᱡᱚᱫᱤ ᱵᱚᱱ ᱠᱚᱨᱟᱣᱟ ᱚᱞᱚᱜ ᱯᱟᱲᱦᱟᱜ ᱛᱟᱦᱞᱮ ᱠᱷᱟᱱ ᱚᱞᱚᱜ ᱯᱟᱲᱦᱟᱜ ᱨᱮ ᱠᱳᱱᱳ ᱚᱥᱩᱵᱤᱫᱷᱟ ᱵᱟᱝ ᱦᱳᱭᱳᱜᱼᱟ ᱴᱷᱤᱠ ᱡᱟᱭᱜᱟᱨᱮ ᱡᱟᱸᱦᱟ ᱡᱟᱦᱟᱸ ᱪᱤᱱᱛᱟᱹ ᱛᱟᱦᱮᱱᱟ ᱚᱱᱟᱨᱮ ᱱᱚᱶᱟ ᱯᱚᱭᱮᱱᱴᱨᱤᱧ ᱪᱟᱞᱟᱜ ᱟᱥᱮ ᱚᱱᱠᱟᱧ ᱦᱳᱭᱳᱜᱼᱟ ᱛᱚᱵᱮ ᱟᱹᱱᱤᱡᱟᱢ ᱴᱷᱤᱠ ᱡᱟᱭᱜᱟ ᱨᱮᱢ ᱥᱮᱴᱮᱨ ᱫᱟᱲᱮᱭᱟᱜᱼᱟ ᱢᱟᱱᱮ ᱨᱮᱜᱩᱞᱟᱨ ᱟᱢ ᱯᱟᱲᱦᱟᱜ ᱦᱳᱭᱳᱜ ᱛᱟᱢᱟ ᱛᱚᱵᱮ ᱟᱹᱱᱤᱡ ᱚᱞᱚᱜ ᱯᱟᱦᱟᱜ ᱟᱢ ᱴᱷᱤᱠ ᱡᱟᱭᱜᱟ ᱨᱮᱢ ᱥᱮᱱ ᱫᱟᱲᱮᱭᱟᱜᱼᱟ